ᱟᱞᱮ ᱫᱚ ᱯᱮ ᱵᱚᱭᱦᱟᱜ ᱟᱞᱮ ᱟᱨ ᱟᱞᱮ ᱫᱚ ᱢᱤᱞ ᱦᱚᱸ ᱟᱹᱰᱤ ᱟᱸᱴ ᱛᱟᱦᱮᱱ ᱛᱟᱞᱮᱭᱟ ᱟᱨ ᱟᱹᱰᱤ ᱢᱚᱸᱡᱽ ᱞᱮ ᱨᱚᱲ ᱡᱚᱝᱟᱱᱟ ᱚᱱᱟ ᱤᱭᱟᱹᱛᱮ ᱟᱞᱮ ᱫᱚ ᱡᱚᱛᱚ ᱦᱚᱲ ᱢᱚᱸᱡᱽ ᱜᱮᱞᱮ ᱛᱟᱦᱮᱱᱟ